ᱟᱞᱮ ᱴᱚᱴᱷᱟ ᱨᱮᱭᱟᱜ ᱥᱮᱨᱣᱟ ᱠᱷᱮᱹᱞᱳᱰ ᱫᱚ ᱯᱷᱩᱴᱵᱚᱞ ᱞᱮᱠᱟᱛᱮ ᱟᱹᱰᱤ ᱜᱮ ᱯᱨᱚᱪᱚᱞᱤᱛᱚ ᱜᱮᱭᱟ ᱟᱨ ᱱᱚᱣᱟ ᱠᱷᱮᱹᱞᱳᱰ ᱫᱚ ᱟᱭᱢᱟ ᱜᱚᱴᱟᱝ ᱫᱚᱞ ᱜᱮᱠᱚ ᱵᱷᱟᱜᱽ ᱠᱚ ᱦᱟᱛᱟᱣᱟ ᱡᱮᱢᱚᱱ ᱠᱤ ᱞᱟᱹᱴᱩ ᱴᱩᱨᱱᱟᱢᱮᱱᱴ ᱦᱩᱭᱩᱜ ᱠᱷᱟᱱ ᱫᱚ ᱥᱳᱞᱳ ᱴᱤ ᱫᱚᱞ ᱥᱮ ᱵᱚᱛᱛᱨᱤᱥ ᱴᱤ ᱫᱚᱞ ᱠᱚ ᱵᱷᱟᱜᱽ ᱠᱚ ᱦᱟᱛᱟᱣᱟ ᱟᱨ ᱢᱤᱼᱢᱤᱫ ᱜᱚᱴᱟᱝ ᱫᱚᱞ ᱨᱮ ᱮᱜᱟᱨᱚ ᱴᱤ ᱠᱟᱛᱮᱫ ᱠᱷᱤᱞᱳᱰᱤᱭᱟᱹ ᱠᱚ ᱛᱮᱦᱮᱱ ᱠᱟᱱᱟ ᱟᱨ ᱢᱤᱫᱴᱟᱱ ᱨᱮᱯᱷᱟᱨᱤ ᱵᱟᱨᱭᱟ ᱞᱟᱭᱤᱥᱢᱮᱱ ᱛᱮ ᱱᱚᱣᱟ ᱠᱷᱮᱹᱞᱳᱰ ᱫᱚᱠᱚ ᱯᱚᱨᱤᱪᱟᱞᱚᱱᱟᱭᱟ ᱩᱱᱠᱩᱣᱟᱜ ᱯᱚᱨᱤᱪᱟᱞᱚᱱᱟ ᱫᱟᱭᱤᱛᱛᱚ ᱨᱮ ᱛᱮᱦᱮᱱᱟ ᱟᱨ ᱠᱷᱮᱹᱞ ᱫᱚ ᱟᱭᱢᱟ ᱜᱚ ᱟᱭᱢᱟ ᱜᱚᱴᱟᱝ ᱫᱚᱞ ᱠᱷᱮᱹᱞ ᱠᱟᱛᱮᱫ ᱵᱟᱨᱭᱟ ᱫᱚᱞ ᱫᱚ ᱦᱟᱸᱜ ᱪᱟᱢᱯᱤᱭᱟᱱᱥ ᱟᱨ ᱨᱟᱱᱟᱨᱥ ᱠᱤᱱ ᱦᱩᱭᱩᱜᱼᱟ ᱟᱨ ᱪᱟᱢᱯᱤᱭᱟᱱᱥ ᱫᱚ ᱦᱟᱸᱜ ᱪᱟᱢᱯᱤᱭᱟᱱᱥ ᱴᱨᱚᱯᱷᱤ ᱥᱚᱸᱜᱮ ᱛᱮ ᱯᱨᱟᱭᱤᱡᱽ ᱢᱟᱱᱤ ᱞᱮᱠᱟᱛᱮ ᱯᱚᱭᱥᱟ ᱠᱚ ᱧᱟᱢᱟ ᱟᱨ ᱨᱟᱱᱟᱨᱥ ᱴᱨᱚᱯᱷᱤ ᱦᱚᱸᱠᱚ ᱧᱟᱢ ᱜᱮᱭᱟ ᱨᱟᱱᱟᱨᱥ ᱫᱚᱞ ᱫᱚ ᱟᱨ ᱩᱱᱠᱩ ᱦᱚᱸ ᱯᱚᱭᱥᱟ ᱠᱚ ᱧᱟᱢᱟ ᱛᱚᱵᱮ ᱩᱱᱠᱩ ᱫᱚ ᱪᱟᱢᱯᱤᱭᱟᱱᱥ ᱠᱚᱫᱚ ᱠᱩᱪᱷᱩ ᱠᱚᱢ ᱜᱮ ᱯᱚᱭᱥᱟ ᱠᱚ ᱧᱟᱢᱟ ᱟᱨ ᱩᱱᱠᱩ ᱡᱮ ᱯᱚᱨᱤᱪᱟᱞᱚᱱᱟ ᱴᱤᱢ ᱩᱱᱠᱩ ᱦᱚᱸ ᱞᱟᱭᱤᱱᱥ ᱢᱮᱱ ᱨᱮᱯᱷᱟᱨᱤ ᱩᱠᱩ ᱦᱚᱸ ᱯᱚᱭᱥᱟ ᱫᱚᱠᱚ ᱧᱟᱢ ᱜᱮᱭᱟ ᱟᱨ ᱱᱚᱣᱟ ᱠᱚ ᱠᱷᱮᱹᱞ ᱨᱮ ᱟᱞᱮ ᱦᱚᱸ ᱥᱮᱞᱮᱫ ᱞᱮ ᱦᱟᱛᱟᱣ ᱜᱮᱭᱟ ᱟᱞᱮ ᱦᱚᱸ ᱵᱷᱟᱜᱽ ᱞᱮ ᱦᱟᱛᱟᱣᱟ